ᱵᱤᱨᱵᱷᱩᱢ ᱦᱚᱱᱚᱛ ᱨᱟᱭᱟᱜ ᱠᱤᱪᱷᱩ ᱧᱩᱛᱩᱢᱟᱱ ᱞᱮᱱᱰᱢᱟᱨᱠ ᱥᱮ ᱥᱮᱨᱣᱟ ᱨᱮᱱᱟᱜ ᱴᱷᱟᱶ ᱠᱚᱫᱚ ᱵᱤᱥᱥᱚᱵᱷᱟᱨᱚᱛᱤ ᱢᱤᱭᱩᱡᱤᱭᱟᱢ ᱞᱟᱵᱷᱯᱩᱨ ᱯᱷᱩᱞ ᱞᱚᱲᱟ ᱛᱚᱞᱟ ᱢᱚᱱᱫᱤᱨ ᱠᱚᱞᱟ ᱵᱷᱚᱵᱚᱱ ᱟᱨᱴ ᱜᱮᱞᱟᱨᱤ ᱠᱚᱝᱠᱟᱞᱤ ᱛᱚᱞᱟ ᱢᱚᱱᱫᱤᱨ ᱠᱳᱯᱟᱭ ᱜᱟᱰᱟ ᱱᱚᱣᱟ ᱠᱚ ᱠᱟᱱᱟ ᱚᱱᱟ ᱠᱚ ᱠᱚ ᱥᱟᱱᱟᱢ ᱜᱤ ᱦᱚᱲ ᱠᱚ ᱞᱟᱹᱜᱤᱫ ᱠᱷᱩᱞᱟᱹᱣ ᱛᱟᱦᱮᱸᱱᱟ ᱡᱚᱛᱚ ᱦᱚᱲ ᱜᱤ ᱚᱸᱰᱮ ᱵᱚᱞᱚᱱ ᱨᱟᱭᱟᱜ ᱟᱹᱭᱫᱟᱹᱨ ᱢᱮᱱᱟᱜ ᱛᱟᱠᱚᱣᱟ ᱦᱚᱲ ᱠᱚ ᱡᱟᱣᱜᱤ ᱡᱤᱨᱟᱹᱜ ᱚᱠᱛᱚ ᱵᱤᱛᱟᱹᱣ ᱞᱟᱹᱜᱤᱫ ᱱᱚᱣᱟ ᱠᱚ ᱡᱟᱭᱜᱟ ᱨᱮᱠᱩ ᱥᱮᱱᱚᱜ ᱜᱮᱭᱟ ᱟᱨ ᱱᱚᱣᱟᱠᱚ ᱡᱟᱭᱜᱟ ᱫᱚ ᱟᱹᱰᱤ ᱱᱟᱯᱟᱭ ᱡᱟᱭᱜᱟ ᱠᱟᱱᱟ